ᱤᱧ ᱴᱷᱮᱱ ᱫᱚ ᱢᱤᱫᱫᱴᱮᱱ ᱦᱟᱴ ᱠᱚᱯᱤ ᱢᱮᱱᱛᱮ ᱢᱮᱱᱟᱜᱼᱟ ᱢᱤᱫᱴᱮᱱ ᱞᱮᱯᱴᱚᱯ ᱢᱮᱱᱟᱜ ᱛᱤᱧᱟᱹ ᱚᱱᱟ ᱨᱮ ᱤᱧ ᱫᱚ ᱟᱭᱢᱟ ᱨᱚᱠᱚᱢ ᱚᱱᱞᱟᱭᱤᱱ ᱠᱟᱹᱢᱤᱧ ᱠᱚᱨᱟᱣ ᱵᱟᱲᱟᱭᱮᱫᱟ ᱡᱮᱨᱚᱠᱥ ᱠᱚ ᱦᱩᱭᱩᱜ ᱠᱟᱱ ᱛᱤᱧᱟᱹ ᱥᱮ ᱞᱮᱯᱴᱚᱯ ᱨᱮᱫᱚ ᱟᱭᱢᱟ ᱨᱚᱠᱚᱢ ᱢᱳᱵᱟᱭᱤᱞ ᱨᱮᱭᱟᱜ ᱠᱟᱹᱢᱤ ᱦᱚᱸ ᱠᱚᱨᱟᱣ ᱫᱟᱲᱮᱭᱟᱜᱼᱟ ᱡᱮᱨᱚᱠᱥ ᱠᱚᱦᱚᱸ ᱟᱫᱷᱟᱨ ᱠᱟᱨᱰ ᱠᱚ ᱱᱟᱱᱟ ᱨᱚᱠᱚᱢ ᱡᱤᱱᱤᱥ ᱦᱚᱧ ᱛᱮᱭᱟᱨ ᱫᱟᱲᱮᱭᱟᱜ ᱠᱟᱱᱟ ᱚᱱᱟᱛᱮ ᱟᱨ ᱟᱹᱰᱤ ᱵᱟᱛᱨᱟᱣ ᱜᱮᱛᱤᱧᱟ ᱟᱨ ᱚ ᱚᱱᱟ ᱨᱮᱭᱟᱜ ᱫᱟᱢ ᱫᱚ ᱟᱭᱢᱟ ᱜᱮ ᱛᱟᱦᱮᱠᱟᱱᱟ ᱟᱹᱰᱤ ᱵᱟᱛᱨᱟᱣᱟᱜ ᱠᱟᱱᱟ ᱡᱮᱦᱮᱛᱩ ᱫᱟᱢ ᱫᱚ ᱡᱟᱹᱥᱛᱤ ᱦᱩᱭᱩᱜ ᱜᱮᱭᱟ ᱵᱩᱡᱷᱟᱹᱣ ᱚᱠᱛᱮ ᱟᱨ ᱚᱱᱟ ᱞᱮᱯᱴᱚᱯ ᱫᱚ ᱢᱤᱫ ᱨᱚᱠᱚᱢ ᱟᱹᱰᱤ ᱢᱚᱡᱽ ᱥᱤᱥᱴᱮᱢ ᱨᱮᱭᱟᱜ ᱠᱟᱱᱟ ᱟᱨ ᱚᱱᱟ ᱞᱮᱯᱴᱮᱯ ᱛᱮ ᱟᱹᱰᱤ ᱢᱚᱡᱽ ᱢᱚᱡᱽ ᱠᱟᱹᱢᱤ ᱜᱮ ᱦᱩᱭᱩᱜ ᱠᱟᱱᱟ